ᱱᱮᱛᱟᱨ ᱫᱚ ᱯᱷᱩᱴᱵᱚᱞ ᱯᱷᱩᱴᱵᱚᱞ ᱠᱷᱮᱞᱟ ᱠᱨᱤᱠᱮᱴ ᱠᱷᱮᱞᱟ ᱱᱚᱣᱟ ᱠᱚ ᱠᱷᱮᱞᱟ ᱜᱮᱛᱚ ᱵᱤᱥᱤ ᱢᱮᱱ ᱜᱟᱱᱚᱜᱼᱟ ᱵᱤᱠᱠᱷᱟᱛᱚ ᱮᱱᱠᱷᱟᱱ ᱯᱷᱩᱴᱵᱚᱞ ᱠᱷᱮᱞᱟ ᱫᱚ ᱡᱩᱫᱤ ᱢᱚᱱᱮ ᱠᱟᱜ ᱢᱮ ᱱᱚᱣᱟ ᱟᱡᱚᱫᱤᱭᱟᱹ ᱵᱩᱨᱩ ᱠᱷᱚᱱ ᱡᱩᱫᱤ ᱯᱷᱩᱴᱵᱚᱞ ᱠᱷᱮᱞᱟ ᱱᱚᱸᱰᱮ ᱡᱩᱫᱤᱢ ᱮᱞᱟᱣᱮᱱᱟ ᱮᱱᱠᱷᱟᱱ ᱫᱚ ᱯᱩᱨᱩᱞᱤᱭᱟᱹ ᱨᱮ ᱪᱟᱞᱟᱜ ᱞᱟᱜᱟᱣ ᱢᱮᱭᱟ ᱯᱩᱨᱩᱞᱤᱭᱟᱹ ᱠᱷᱚᱱ ᱦᱚᱸ ᱡᱩᱫᱤᱢ ᱮᱞᱟᱜᱼᱟ ᱮᱱᱠᱷᱟᱱ ᱢᱚᱱᱮ ᱠᱟᱜ ᱢᱮ ᱢᱮᱫᱱᱤᱯᱩᱨ ᱥᱮ ᱯᱩᱨᱵᱚ ᱢᱮᱫᱱᱤᱯᱩᱨ ᱚᱸᱰᱮ ᱠᱚ ᱤᱫᱤ ᱢᱮᱭᱟ ᱚᱸᱰᱮ ᱦᱚᱸ ᱡᱩᱫᱤᱢ ᱮᱞᱟᱣᱟ ᱮᱞᱟᱜᱼᱟ ᱮᱱᱠᱷᱟᱱ ᱫᱚ ᱚᱸᱰᱮ ᱠᱷᱚᱱᱟᱜ ᱫᱚ ᱠᱳᱞᱠᱟᱛᱟ ᱠᱚ ᱤᱫᱤ ᱢᱮᱭᱟ ᱚᱱᱟ ᱞᱮᱠᱟᱛᱮ ᱤᱧᱫᱩᱧ ᱢᱚᱱᱮᱭᱟ ᱚᱱᱟᱠᱚ ᱠᱷᱮᱹᱞ ᱠᱟᱛᱮ ᱟᱹᱰᱤ ᱟᱭᱢᱟ ᱥᱟᱶᱛᱟ ᱥᱟᱨᱤ ᱥᱟᱶᱛᱟ ᱟᱹᱨᱤ ᱢᱟᱱᱮ ᱵᱷᱟᱞᱤ ᱛᱟᱦᱮᱱ ᱠᱟᱱᱟ ᱟᱨᱪᱮᱫ ᱚᱱᱟᱠᱚ ᱠᱷᱮᱞᱟ ᱠᱚᱫᱚ ᱞᱟᱹᱠᱛᱤ ᱠᱟᱱ ᱜᱮᱭᱟ ᱤᱧᱦᱩᱧ ᱢᱚᱱᱮᱭᱟ ᱟᱨ ᱡᱟᱦᱟᱸᱞᱮᱠᱟ ᱚᱱᱟ ᱠᱚ ᱠᱷᱮᱞᱟ ᱠᱚᱫᱚ ᱟᱞᱚ ᱵᱚᱱᱫᱚᱜᱼᱢᱟ ᱥᱮ ᱟᱞᱚ ᱚᱱᱟ ᱫᱚ ᱤᱭᱟᱹᱜᱼᱢᱟ ᱚᱱᱟ ᱠᱚᱫᱚ ᱪᱟᱞᱟᱣ ᱤᱫᱤᱜᱼᱢᱟ ᱜᱮ